ᱟᱪᱪᱷᱟ ᱟᱵᱚᱣᱟᱜ ᱥᱟᱶᱛᱟ ᱛᱟᱭᱚᱢᱚᱜ ᱨᱮᱭᱟᱜ ᱫᱚ ᱟᱭᱢᱟ ᱞᱮᱠᱟᱱ ᱟᱡᱮ ᱢᱮᱱᱟᱜ ᱟᱠᱟᱫᱟ ᱪᱮᱫᱟᱜ ᱥᱮ ᱱᱤᱛ ᱟᱵᱚᱣᱟᱜ ᱥᱟᱶᱛᱟᱨᱮ ᱧᱮᱞᱚᱜ ᱠᱟᱱᱟ ᱡᱟᱦᱟᱸ ᱫᱚ ᱟᱵᱚᱣᱟᱜ ᱯᱚᱨᱚᱵᱽ ᱯᱤᱲᱦᱟᱹ ᱢᱮᱱᱟᱜ ᱟᱠᱟᱫᱟ ᱵᱟᱦᱟ ᱥᱚᱦᱚᱨᱟᱭ ᱥᱚᱦᱚᱨᱟᱭ ᱱᱚᱣᱟ ᱠᱚ ᱵᱟᱝ ᱠᱟᱛᱮᱫ ᱟᱵᱚᱣᱟᱜ ᱥᱟᱶᱛᱟᱨᱮ ᱱᱤᱛ ᱧᱮᱞᱚᱜ ᱠᱟᱱᱟ ᱟᱭᱢᱟ ᱞᱮᱠᱟᱱ ᱡᱟᱛᱨᱟ ᱪᱟᱹᱞᱩᱣ ᱟᱠᱟᱱᱟ ᱚᱱᱟᱛᱮ ᱟᱵᱚᱨᱮᱱ ᱡᱟᱦᱟᱸᱭ ᱡᱩᱣᱟᱹᱱ ᱠᱚᱲᱟ ᱠᱩᱲᱤ ᱠᱚ ᱟᱵᱚᱣᱟᱜ ᱥᱟᱶᱛᱟ ᱨᱮᱱᱟᱜ ᱟᱹᱨᱤᱪᱟᱞᱤ ᱠᱚ ᱦᱤᱲᱤᱧᱮᱫᱟ ᱟᱨ ᱰᱤᱡᱮ ᱮᱱᱮᱡ ᱛᱮᱠᱚ ᱮᱱᱮᱡ ᱠᱟᱱᱛᱮ ᱟᱵᱚᱣᱟᱜ ᱥᱟᱶᱛᱟᱨᱮ ᱱᱚᱣᱟ ᱰᱤᱡᱮ ᱮᱱᱮᱡ ᱥᱮ ᱢᱩᱨᱛᱤᱯᱩᱡᱟ ᱟᱭᱢᱟ ᱤᱯᱷᱮᱠᱴ ᱧᱩᱨᱩᱜ ᱠᱟᱱᱟ ᱪᱮᱫᱟᱜ ᱥᱮ ᱡᱟᱦᱟᱭ ᱠᱚᱨᱮᱱ ᱟᱵᱚᱣᱟᱜ ᱥᱟᱶᱛᱟᱨᱮᱱ ᱦᱚᱲ ᱠᱟᱱᱜᱮᱭᱟ ᱠᱚ ᱢᱮᱱᱠᱷᱟᱱ ᱩᱱᱠᱩ ᱢᱩᱨᱛᱤ ᱯᱩᱡᱟᱹᱭᱮᱫ ᱛᱮᱠᱚ ᱟᱵᱚᱨᱮᱱ ᱥᱟᱶᱛᱟᱨᱮᱱ ᱵᱚᱸᱜᱟ ᱵᱩᱨᱩ ᱠᱚ ᱦᱤᱲᱤᱧᱮᱫ ᱠᱚᱣᱟ ᱪᱮᱫ ᱞᱮᱠᱟ ᱡᱮᱢᱚᱱ ᱡᱟᱦᱮᱨ ᱵᱚᱸᱜᱟ ᱱᱚᱣᱟ ᱠᱚ ᱢᱟᱨᱟᱝ ᱵᱩᱨᱩ ᱡᱟᱦᱮᱨ ᱮᱨᱟ ᱱᱚᱣᱟ ᱠᱚ ᱪᱷᱟᱲᱟ ᱟᱨᱚ ᱟᱭᱢᱟ ᱵᱚᱸᱜᱟ ᱢᱮᱱᱟᱜ ᱠᱚ ᱛᱟᱱᱵᱚᱱᱟ ᱱᱩᱠᱩ ᱠᱚ ᱦᱤᱲᱤᱧ ᱠᱟᱛᱮᱫ ᱩᱱᱠᱩ ᱱᱤᱛ ᱥᱤᱵ ᱯᱩᱡᱟᱹ ᱵᱷᱚᱠᱛᱚ ᱨᱮᱠᱚ ᱪᱷᱩᱴᱟᱹᱣ ᱟᱠᱟᱱᱟ ᱛᱚ ᱱᱚᱣᱟ ᱠᱚᱦᱚᱸ ᱢᱤᱫᱴᱟᱝ ᱟᱵᱚᱣᱟᱜ ᱥᱟᱶᱛᱟ ᱨᱮᱱᱟᱜ ᱵᱟᱹᱲᱤᱡ ᱚᱨᱥᱚᱝ ᱦᱤᱡᱩᱜ ᱠᱟᱱᱟ ᱱᱚᱣᱟ ᱠᱚ ᱪᱷᱟᱲᱟ ᱦᱚᱸ ᱟᱨᱚ ᱟᱵᱚᱣᱟᱜ ᱥᱟᱶᱛᱟᱨᱮ ᱡᱮᱢᱚᱱ ᱱᱤᱛ ᱧᱮᱞᱚᱜ ᱠᱟᱱᱟ ᱡᱩᱣᱟᱹᱱ ᱠᱚ ᱦᱟᱺᱰᱤ ᱯᱟᱹᱣᱨᱟᱹ ᱧᱩ ᱠᱟᱛᱮᱫ ᱟᱠᱚᱣᱟᱜ ᱞᱟᱭᱤᱯᱷ ᱠᱚ ᱥᱮ ᱟᱠᱚᱣᱟᱜ ᱡᱤᱵᱚᱱ ᱠᱚ ᱵᱮᱨᱵᱟᱫᱽ ᱮᱫᱟ ᱪᱮᱫ ᱞᱮᱠᱟ ᱡᱮ ᱟᱠᱚᱣᱟᱜ ᱚᱞᱚᱜ ᱯᱟᱲᱦᱟᱣ ᱠᱟᱛᱮᱫ ᱨᱮᱦᱚᱸ ᱟᱠᱚ ᱱᱤᱥᱟᱹ ᱠᱚ ᱜᱨᱚᱦᱚᱱᱮᱫ ᱛᱮ ᱟᱠᱚ ᱠᱚᱢ ᱚᱠᱛᱚᱛᱮ ᱟᱠᱚᱣᱟᱜ ᱡᱟᱦᱟᱸ ᱟᱠᱚᱣᱟᱜ ᱡᱤᱵᱚᱱ ᱨᱮᱱᱟᱜ ᱞᱚᱠᱠᱷᱚ ᱥᱮᱴᱮᱨᱚᱜ ᱠᱟᱛᱷᱟ ᱚᱱᱟ ᱡᱟᱭᱜᱟ ᱨᱮ ᱵᱟᱝ ᱠᱚ ᱥᱮᱴᱮᱨ ᱫᱟᱲᱮᱭᱟᱜ ᱠᱟᱱᱟ ᱟᱨ ᱢᱤᱜᱴᱟᱝ ᱦᱩᱭᱩᱜ ᱠᱟᱱᱟ ᱡᱮ ᱟᱵᱚᱣᱟᱜ ᱥᱟᱶᱛᱟᱨᱮ ᱟᱸᱫᱷᱟᱯᱟᱹᱛᱟᱭᱟᱹᱣ ᱢᱮᱱᱟᱜᱼᱟ ᱱᱚᱣᱟ ᱟᱸᱫᱷᱟᱯᱟᱹᱛᱭᱟᱹᱣ ᱢᱮᱱᱟᱜ ᱠᱷᱟᱹᱛᱤᱨᱛᱮ ᱟᱵᱚ ᱦᱚᱸ ᱱᱤᱛ ᱟᱰᱤ ᱛᱟᱭᱚᱢ ᱨᱮ ᱢᱮᱱᱟᱜ ᱵᱚᱱᱟ ᱪᱮᱫᱟᱜ ᱥᱮ ᱟᱵᱚᱣᱟᱜ ᱥᱟᱶᱛᱟᱨᱮ ᱫᱚ ᱡᱟᱥᱛᱤ ᱠᱟᱭᱛᱮ ᱰᱟᱠᱛᱟᱨ ᱚᱲᱟᱜ ᱵᱟᱝ ᱥᱮᱱ ᱠᱟᱛᱮᱫ ᱟᱵᱚ ᱫᱚ ᱚᱡᱷᱟ ᱚᱲᱟᱜ ᱛᱮᱵᱚᱱ ᱥᱮᱱᱚᱜᱼᱟ ᱟᱨ ᱚᱡᱷᱟ ᱚᱲᱟᱜ ᱥᱮᱱ ᱠᱟᱛᱮᱫ ᱟᱵᱚᱣᱟᱜ ᱟᱵᱚᱨᱮᱱ ᱜᱤᱫᱟᱨ ᱠᱚ ᱥᱮ ᱡᱟᱦᱟᱭ ᱠᱚ ᱟᱵᱚ ᱟᱛᱩᱨᱮᱱ ᱦᱚᱲ ᱠᱚ ᱩᱱᱠᱩ ᱟᱹᱰᱤ ᱱᱟᱦᱟᱪᱟᱨ ᱨᱮᱠᱚ ᱧᱩᱨᱩᱜ ᱠᱟᱱᱟ ᱪᱮᱫᱟᱜ ᱥᱮ ᱰᱟᱠᱛᱟᱨ ᱚᱲᱟᱜ ᱵᱟᱝ ᱥᱮᱱ ᱠᱟᱛᱮᱫ ᱩᱱᱠᱩ ᱠᱚᱢ ᱚᱠᱛᱚ ᱛᱮᱜᱮ ᱟᱠᱚᱣᱟᱜ ᱡᱟᱦᱟᱸ ᱴᱟᱠᱟ ᱯᱚᱭᱥᱟ ᱛᱟᱦᱮᱱ ᱠᱟᱱ ᱚᱱᱟ ᱚᱡᱷᱟ ᱴᱷᱮᱱ ᱮᱢ ᱮᱢ ᱠᱟᱛᱮᱫ ᱟᱠᱚᱣᱟᱜ ᱴᱟᱠᱟ ᱠᱚ ᱥᱚ ᱪᱟᱵᱟᱭᱫᱟ ᱮᱱᱛᱮ ᱨᱮᱦᱚᱸ ᱩᱱᱠᱩ ᱦᱚᱲ ᱵᱟᱠᱚ ᱵᱮᱥᱳᱜ ᱠᱟᱱᱟ ᱪᱮᱫᱟᱜ ᱥᱮ ᱚᱡᱷᱟᱴᱷᱮᱱ ᱥᱮᱱ ᱠᱟᱛᱮᱫ ᱫᱚ ᱟᱢᱟᱜ ᱡᱟᱦᱟᱸ ᱨᱳᱜᱽ ᱠᱟᱱᱟ ᱚᱱᱟᱛᱚ ᱚᱡᱷᱟ ᱚᱱᱟ ᱢᱟᱪᱷᱟ ᱨᱳᱜᱽ ᱵᱟᱝ ᱨᱟᱱ ᱵᱟᱭ ᱮᱢᱟᱢ ᱠᱟᱱᱟ ᱢᱮᱱᱠᱷᱟᱱ ᱚᱡᱷᱟ ᱪᱤᱠᱟᱹ ᱞᱮᱠᱟᱛᱮ ᱵᱩᱡᱟᱭ ᱡᱮ ᱟᱢᱟᱜ ᱱᱚᱣᱟ ᱨᱳᱜᱽ ᱦᱩᱭ ᱠᱟᱱᱛᱟᱢᱟ ᱡᱮ ᱱᱚᱣᱟ ᱨᱟᱱᱮ ᱮᱢᱟᱢ ᱠᱷᱟᱱ ᱵᱮᱥᱚᱜᱼᱟ ᱠᱤᱱᱛᱩ ᱰᱟᱠᱛᱟᱨ ᱴᱷᱮᱱ ᱥᱮᱱ ᱞᱮᱱᱠᱷᱟ ᱚᱱᱟ ᱫᱚ ᱰᱟᱠᱛᱟᱨᱟᱜ ᱢᱟ ᱦᱚᱭᱛᱚ ᱨᱚᱠᱛᱚ ᱪᱮᱠᱟᱯ ᱠᱟᱛᱮᱫ ᱟᱨᱵᱟᱝ ᱩᱱᱠᱩᱣᱟᱜ ᱡᱟᱦᱟᱸ ᱡᱚᱱᱛᱨᱚ ᱢᱟᱫᱫᱷᱚᱢ ᱛᱮ ᱟᱢ ᱪᱮᱠᱟᱯ ᱠᱟᱛᱮᱫ ᱩᱱᱠᱩ ᱴᱷᱤᱠ ᱴᱷᱟᱠ ᱨᱟᱱ ᱠᱚ ᱮᱢᱟᱢᱟ ᱛᱟᱦᱞᱮ ᱠᱷᱟᱱ ᱟᱢ ᱟᱰᱤᱞᱚᱜᱚᱱᱮᱢ ᱛᱮᱢ ᱵᱮᱥᱚᱜᱼᱟ ᱛᱚ ᱱᱚᱣᱟ ᱠᱚ ᱵᱟᱝ ᱤᱭᱟᱹ ᱠᱟᱛᱮᱫ ᱟᱵᱚᱣᱟᱜ ᱥᱟᱶᱛᱟᱨᱮ ᱱᱚᱣᱟ ᱟᱸᱫᱷᱟ ᱯᱟᱹᱭᱟᱹᱣ ᱥᱮ ᱡᱟᱦᱟᱸ ᱫᱚ ᱱᱚᱠᱟᱱᱟᱜ ᱟᱭᱢᱟ ᱞᱮᱠᱟᱱᱟᱜ ᱢᱮᱱᱟᱜ ᱛᱟᱵᱚᱱᱟ ᱡᱟᱦᱟᱸ ᱫᱚ ᱟᱵᱚᱣᱟᱜ ᱵᱟᱝ ᱠᱟᱱᱟ ᱚᱛᱷᱚᱪᱚ ᱚᱱᱟ ᱵᱚᱱ ᱠᱚᱨᱟᱣ ᱫᱟ ᱱᱚᱣᱟ ᱠᱚ ᱠᱟᱢᱤ ᱠᱷᱚᱱ ᱟᱵᱚ ᱥᱟᱦᱟ ᱦᱩᱭᱩᱜ ᱛᱟᱵᱚᱱᱟ ᱛᱚᱵᱮ ᱠᱷᱟᱱ ᱜᱮ ᱟᱵᱚᱣᱟᱜ ᱥᱟᱶᱛᱟ ᱟᱨᱚ ᱞᱟᱦᱟᱥᱮᱡ ᱪᱟᱞᱟᱜᱼᱟ ᱤᱧᱟᱜ ᱡᱟᱦᱟᱸ ᱢᱚᱛᱟᱢᱚᱛ ᱛᱟᱦᱮ ᱠᱟᱱᱟ ᱚᱱᱟ ᱫᱚ ᱱᱚᱰᱮᱜᱮᱧ ᱢᱩᱪᱟᱹᱫ ᱠᱮᱫᱟ